ᱤᱧ ᱫᱟᱬᱟᱱᱤᱧ ᱪᱟᱞᱟᱣ ᱞᱮᱱᱟ ᱡᱟᱦᱟᱱᱟᱜ ᱜᱷᱚᱴᱚᱱᱟ ᱵᱟᱝ ᱦᱩᱭ ᱫᱚᱨᱠᱟᱨ ᱚᱱᱟ ᱜᱷᱚᱴᱚᱱᱟ ᱤᱧ ᱦᱩᱭ ᱦᱩᱭᱱᱟ ᱛᱚ ᱚᱱᱟ ᱜᱷᱚᱴᱚᱱᱟ ᱫᱚ ᱱᱤᱭᱟᱹ ᱠᱚ ᱚᱱᱟ ᱜᱷᱚᱴᱚᱱᱟ ᱫᱚ ᱱᱤᱭᱟᱹ ᱠᱟᱱᱟ ᱡᱮ ᱤᱧ ᱫᱟᱬᱟᱱᱤᱧ ᱪᱟᱞᱟᱣ ᱞᱮᱱᱟ ᱛᱚ ᱤᱧᱟᱹᱜ ᱯᱟᱨᱥ ᱠᱚ ᱠᱳᱸᱵᱽᱲᱳ ᱠᱮᱜ ᱛᱤᱧᱟᱹ ᱛᱚ ᱤᱧ ᱚᱱᱠᱟᱜᱮ ᱢᱟᱱᱮ ᱱᱤᱝᱠᱟᱹ ᱵᱷᱤᱰᱭᱳ ᱵᱮᱱᱟᱣ ᱠᱟᱛᱮ ᱯᱷᱮᱥᱵᱩᱠ ᱨᱮ ᱟᱲᱟᱜ ᱠᱤᱫᱟᱹᱧ ᱯᱷᱮᱥᱵᱩᱠ ᱨᱮᱧ ᱟᱲᱟᱜ ᱠᱮᱫᱟ ᱡᱮ ᱤᱧᱟᱹᱜ ᱯᱟᱨᱥ ᱵᱚᱞᱮ ᱟᱫᱱᱟ ᱟᱫᱚ ᱚᱱᱟᱜᱮ ᱤᱧ ᱦᱟᱸᱜ ᱚᱱᱟᱜᱮ ᱚᱲᱟᱜ ᱨᱮᱦᱚᱸ ᱥᱮᱱ ᱠᱟᱛᱮ ᱤᱧ ᱢᱮᱛᱟᱜ ᱠᱚᱣᱟ ᱛᱚ ᱫᱤᱭᱮ ᱫᱩᱠ ᱠᱚ ᱟᱴᱠᱟᱨ ᱠᱮᱫᱟ ᱚᱲᱟᱜ ᱨᱮ ᱦᱚᱸ ᱜᱚᱼᱵᱟᱵᱟ ᱛᱟᱠᱚ ᱫᱩᱠ ᱠᱚ ᱟᱴᱠᱟᱨ ᱠᱮᱫᱟ ᱛᱚ ᱤᱧ ᱦᱚᱸ ᱚᱱᱟᱜᱮ ᱢᱮᱛᱟ ᱯᱮ ᱠᱟᱹᱱᱟᱹᱧ ᱡᱮ ᱟᱯᱮ ᱦᱚᱸ ᱡᱩᱫᱤ ᱱᱚᱝᱠᱟ ᱫᱟᱬᱟᱱ ᱯᱮ ᱪᱟᱞᱟᱜ ᱠᱟᱱᱟ ᱟᱯᱮ ᱥᱟᱶ ᱱᱚᱝᱠᱟ ᱜᱷᱚᱴᱚᱱᱟ ᱦᱩᱭ ᱠᱟᱱᱟ ᱛᱳ ᱚᱱᱠᱟᱜᱮ ᱵᱷᱤᱰᱭᱳ ᱵᱮᱱᱟᱣ ᱠᱟᱛᱮ ᱯᱷᱮᱥᱵᱩᱠ ᱨᱮ ᱤᱱᱥᱴᱟᱜᱨᱟᱢ ᱨᱮᱯᱮ ᱟᱲᱟᱜ ᱫᱟᱲᱮᱭᱟᱜᱼᱟ